ᱤᱧᱟ ᱜ ᱴᱚᱴᱷᱟᱨᱮ ᱰᱟᱠᱛᱚᱨ ᱥᱮ ᱦᱚᱥᱯᱤᱴᱟᱞ ᱨᱮ ᱟᱭᱢᱟ ᱨᱚᱠᱚᱢ ᱮᱸᱴᱠᱮᱴᱚᱬᱮ ᱛᱟᱦᱮᱱ ᱠᱟᱱᱟ ᱨᱮᱸᱜᱮᱡ ᱚᱨᱮᱡ ᱦᱚᱲ ᱥᱚᱨᱠᱟᱨᱤ ᱰᱟᱠᱴᱚᱨ ᱴᱷᱮᱱ ᱠᱚ ᱪᱟᱞᱟᱜ ᱠᱟᱱᱟ ᱥᱚᱨᱠᱟᱨᱤ ᱨᱮ ᱞᱟᱭᱤᱱ ᱞᱟᱜᱟᱣ ᱦᱩᱭᱩᱜ ᱠᱟᱱᱟ ᱯᱤ ᱮᱥ ᱥᱤ ᱪᱟᱥ ᱱᱚᱸᱰᱮ ᱠᱷᱚᱱ ᱜᱟᱨᱚ ᱠᱤᱞᱳᱢᱤᱴᱟᱨ ᱢᱮᱱᱟᱜᱼᱟ ᱦᱚᱲ ᱜᱟᱹᱲᱤ ᱵᱮᱵᱚᱥᱛᱷᱟ ᱠᱟᱛᱮᱫ ᱪᱟᱞᱟᱜ ᱠᱟᱱᱟ ᱠᱚ ᱟᱨ ᱚᱸᱰᱮ ᱫᱚ ᱟᱭᱢᱟ ᱦᱚᱲ ᱨᱮᱱ ᱵᱷᱤᱲ ᱛᱟᱦᱮᱱ ᱠᱟᱱᱟ ᱞᱟᱹᱭᱤᱱ ᱠᱚ ᱞᱟᱜᱟᱣ ᱠᱟᱜ ᱠᱟᱱᱟ ᱞᱟᱭᱤᱱ ᱨᱮ ᱢᱤᱢᱤᱫ ᱜᱚᱴᱮᱡ ᱴᱚᱠᱮᱱ ᱮᱢᱟᱠᱚ ᱠᱟᱱᱟ ᱚᱱᱟ ᱴᱚᱠᱮᱱ ᱮᱢ ᱞᱮᱠᱟ ᱛᱮᱜᱮ ᱥᱮᱴᱮᱨᱚᱜ ᱠᱟᱱ ᱛᱟᱠᱚᱣᱟ ᱟᱨ ᱴᱚᱠᱮᱱ ᱞᱟᱹᱜᱤᱫ ᱥᱚᱨᱠᱟᱨᱤ ᱰᱟᱠᱴᱚᱨ ᱴᱷᱮᱱ ᱠᱚ ᱥᱮᱴᱮᱨᱚᱜ ᱠᱟᱱᱟ ᱥᱮᱴᱮᱨ ᱠᱟᱛᱮ ᱥᱚᱨᱠᱟᱨᱤ ᱰᱟᱠᱴᱚᱨ ᱨᱮᱠᱚ ᱮᱞᱟᱡᱮᱫ ᱠᱚᱣᱟ ᱨᱮᱸᱜᱮᱡ ᱚᱲᱮᱡ ᱦᱚᱲ ᱵᱟᱝ ᱠᱚ ᱥᱮᱴᱮᱨ ᱫᱟᱲᱮᱭᱟᱜ ᱠᱟᱱᱟ ᱟᱫᱷᱟᱱ ᱦᱚᱲ ᱫᱚ ᱚᱠᱛᱚ ᱥᱚᱢᱚᱭ ᱨᱮᱜᱮ ᱠᱚ ᱯᱟᱨᱚᱢᱚᱜ ᱠᱟᱱᱟ ᱚᱱᱠᱟᱜᱮ ᱥᱚᱨᱠᱟᱨ ᱰᱟᱠᱛᱚᱨ ᱧᱮᱞ ᱵᱟᱲᱟ ᱠᱟᱛᱮᱫ ᱠᱚ ᱛᱟᱦᱮᱱ ᱠᱟᱱᱟ ᱟᱨ ᱡᱟᱦᱟᱸ ᱨᱟᱱ ᱠᱚ ᱢᱩᱨᱜᱟᱹᱱ ᱠᱚ ᱮᱢᱟᱠᱚ ᱠᱟᱱᱟ ᱚᱱᱟᱦᱚᱸ ᱠᱚᱢ ᱮᱵᱟᱨᱮᱡᱽ ᱨᱮ ᱢᱟᱛᱨᱟ ᱠᱚᱢ ᱛᱟᱦᱮᱱ ᱠᱟᱱᱟ ᱤᱱᱠᱟᱹ ᱨᱮᱸᱜᱮᱡ ᱚᱨᱮᱡ ᱦᱚᱲ ᱫᱚ ᱯᱨᱟᱭᱵᱷᱮᱴ ᱦᱟᱥᱯᱤᱴᱟᱞ ᱨᱮ ᱵᱟᱠᱚ ᱮᱰᱢᱤᱥᱚᱱ ᱫᱟᱲᱮᱜ ᱠᱟᱱᱟ ᱟᱨ ᱮᱰᱢᱤᱥᱚᱱ ᱞᱟᱹᱜᱤᱫ ᱦᱚᱸ ᱡᱟᱹᱥᱛᱤ ᱯᱚᱭᱥᱟ ᱪᱟᱹᱭ ᱥᱮ ᱨᱮᱸᱜᱮᱡ ᱦᱚᱲᱚᱱ ᱯᱚᱭᱥᱟ ᱵᱟᱠᱚ ᱥᱮ ᱧᱟᱢ ᱫᱟᱲᱮᱭᱟᱜ ᱠᱟᱱᱟ ᱥᱚᱨᱠᱟᱨᱤ ᱨᱮ ᱵᱷᱤᱲ ᱵᱷᱟᱲᱛᱮ ᱥᱚᱨᱠᱟᱨᱤ ᱰᱟᱠᱛᱚᱨ ᱦᱚᱸ ᱠᱚᱢ ᱠᱚ ᱪᱤᱠᱤᱛᱥᱟᱭᱮᱫ ᱠᱚᱣᱟ ᱟᱨ ᱚᱸᱰᱮ ᱚᱱᱟ ᱥᱚᱫᱚᱨ ᱦᱚᱥᱯᱤᱴᱟᱞ ᱪᱤᱠᱟᱹᱛᱮ ᱟᱨ ᱢᱤᱫᱴᱮᱱ ᱦᱚᱥᱯᱤᱴᱟᱞ ᱦᱩᱭ ᱠᱚᱜᱼᱟ ᱥᱚᱨᱠᱟᱨᱤ ᱠᱷᱟᱱ ᱦᱚᱲ ᱫᱚᱠᱚ ᱠᱚᱢᱠᱚᱜ ᱠᱮᱭᱟ ᱪᱤᱠᱤᱛᱥᱟ ᱵᱷᱟᱹᱞᱤ ᱦᱩᱭᱠᱚᱜ ᱛᱟᱠᱚᱣᱟ ᱵᱷᱟᱹᱜᱤ ᱵᱮᱥ ᱠᱟᱛᱮ ᱚᱲᱟᱜ ᱠᱚ ᱥᱮᱴᱮᱨ ᱠᱚᱜ ᱠᱮᱭᱟ